ᱡᱟᱦᱟᱸ ᱪᱮᱠᱚ ᱢᱮᱱᱟ ᱱᱟᱹᱥᱤᱵ ᱱᱟᱹᱥᱤᱵ ᱫᱚ ᱥᱮᱨᱢᱟ ᱨᱮ ᱡᱟᱦᱟᱸ ᱵᱳᱭᱜᱟᱱᱤᱠ ᱠᱚᱠᱚ ᱛᱟᱦᱮᱸ ᱠᱟᱱᱟ ᱩᱱᱠᱩ ᱛᱟᱞᱟᱨᱮ ᱜᱨᱚᱦᱚ ᱦᱚᱸᱠᱚ ᱛᱟᱦᱮᱸ ᱠᱟᱱᱟ ᱱᱟᱹᱥᱤᱵ ᱢᱮᱱ ᱞᱮᱠᱷᱟᱱ ᱫᱚ ᱟᱵᱚ ᱵᱚᱱ ᱤᱪᱪᱷᱟ ᱞᱮᱠᱷᱟᱱ ᱱᱚᱰᱮ ᱦᱚᱸᱵᱚᱱ ᱪᱟᱞᱟᱣ ᱫᱟᱲᱮᱭᱟᱜᱼᱟ ᱱᱟᱹᱥᱤᱵ ᱨᱮ ᱚᱸᱰᱮ ᱚᱸᱰᱮ ᱡᱟᱦᱟᱸ ᱠᱚ ᱵᱳᱭᱜᱟᱱᱤᱠ ᱠᱚ ᱛᱮᱭᱟᱨ ᱟᱠᱟᱱ ᱚᱱᱟᱛᱮ ᱪᱟᱞᱟᱣ ᱠᱟᱛᱮᱫ ᱚᱸᱰᱮ ᱪᱟᱞᱟᱣ ᱠᱟᱛᱮᱫ ᱵᱚᱱ ᱧᱮᱞ ᱫᱟᱲᱮᱭᱟᱜᱼᱟ ᱱᱟᱹᱥᱤᱵ ᱱᱟᱹᱥᱤᱵ ᱚᱠᱟᱨᱮ ᱢᱮᱱᱟᱜᱼᱟ ᱚᱱᱟᱫᱚ ᱥᱮᱨᱢᱟ ᱪᱮᱛᱟᱱ ᱨᱮ ᱢᱮᱱᱟᱜᱼᱟ ᱡᱮᱢᱚᱱ ᱟᱵᱚ ᱪᱟᱞᱟᱣ ᱠᱟᱛᱮᱫ ᱟᱵᱚ ᱵᱚᱱ ᱤᱪᱪᱷᱟ ᱞᱮᱠᱷᱟᱱ ᱡᱚᱛᱚᱣᱟᱜ ᱦᱩᱭᱩᱜᱼᱟ ᱟᱵᱚ ᱚᱱᱟ ᱪᱤᱠᱟ ᱡᱮ ᱟᱵᱚ ᱵᱚᱱ ᱪᱟᱞᱟᱣ ᱞᱮᱱᱠᱷᱟᱱ ᱱᱟᱹᱥᱤᱵ ᱴᱷᱮᱱ ᱡᱚᱛᱚᱣᱟᱜ ᱵᱚᱱ ᱪᱤᱠᱟᱹ ᱫᱟᱲᱮᱭᱟᱜᱼᱟ ᱡᱮ ᱚᱱᱟ ᱫᱤᱥᱚᱢ ᱦᱚᱸᱵᱚᱱ ᱧᱮᱞ ᱟᱹᱜᱩ ᱫᱟᱲᱮᱭᱟᱜᱼᱟ ᱟᱨ ᱫᱤᱥᱚᱢ ᱧᱮᱞ ᱠᱟᱛᱮᱫ ᱵᱚᱱ ᱴᱷᱤᱠᱟᱹ ᱫᱟᱲᱮᱭᱟᱜᱼᱟ ᱡᱮ ᱡᱟᱦᱟᱸ ᱵᱳᱭᱜᱟᱱᱤᱠ ᱠᱚ ᱛᱮᱭᱟᱨ ᱠᱟᱜᱼᱟ ᱡᱟᱦᱟᱸ ᱞᱮᱠᱟ ᱠᱚ ᱢᱮᱱᱟ ᱩᱰᱟᱹᱜ ᱜᱟᱹᱰᱤ ᱠᱚ ᱚᱱᱠᱟᱜᱮ ᱮᱢᱟᱱ ᱛᱮᱢᱟᱱ ᱠᱚ ᱛᱮᱭᱟᱨ ᱠᱟᱜᱼᱟ ᱟᱵᱚ ᱪᱟᱞᱟᱣ ᱠᱟᱛᱮᱫ ᱵᱚᱱ ᱧᱮᱞ ᱫᱟᱲᱮᱭᱟᱜ ᱠᱷᱟᱱ ᱟᱵᱚ ᱵᱚᱱ ᱤᱪᱪᱷᱟ ᱞᱮᱠᱷᱟᱱ ᱪᱟᱞᱟᱣ ᱠᱟᱛᱮᱫ ᱦᱚᱸᱵᱚᱱ ᱧᱮᱞ ᱫᱟᱲᱮᱭᱟᱜᱼᱟ ᱚᱸᱰᱮᱱᱟᱜ ᱟᱹᱨᱤ ᱪᱟᱹᱞᱤ ᱦᱚᱸ ᱚᱠᱟ ᱞᱮᱠᱟ ᱚᱱᱛᱮ ᱨᱮ ᱢᱮᱱᱟᱜᱼᱟ ᱱᱟᱹᱥᱤᱵ ᱴᱷᱮᱱᱟᱜ ᱟᱵᱚ ᱴᱷᱮᱱ ᱱᱚᱰᱮ ᱚᱠᱟ ᱞᱮᱠᱟ ᱛᱮᱵᱚᱱ ᱛᱤᱯᱷᱟᱛ ᱨᱮᱭᱟᱜ ᱦᱚᱸ ᱛᱟᱦᱮᱱᱟ ᱟᱵᱚ ᱵᱚᱱ ᱴᱷᱤᱠᱟᱹ ᱫᱟᱲᱮᱭᱟᱜᱼᱟ ᱡᱮ ᱱᱟᱹᱥᱤᱵ ᱪᱟᱞᱟᱣ ᱞᱮᱱᱠᱷᱟᱱ ᱟᱵᱚ ᱱᱚᱛᱮᱱᱟᱜ ᱡᱟᱦᱟᱸ ᱞᱮᱠᱟ ᱟᱨ ᱦᱟᱱᱛᱮᱱᱟᱜ ᱡᱟᱦᱟᱸ ᱞᱮᱠᱟ ᱚᱱᱟᱨᱮ ᱟᱵᱚ ᱵᱚᱱ ᱵᱟᱰᱟᱭ ᱫᱟᱲᱮᱭᱟᱜᱼᱟ ᱱᱟᱹᱥᱤᱵ ᱱᱚᱝᱠᱟᱱᱟᱜ ᱠᱟᱱᱟ ᱡᱮ ᱟᱵᱚ ᱡᱮᱢᱚᱱ ᱪᱟᱞᱟᱣ ᱠᱟᱛᱮᱫ ᱦᱚᱸ ᱡᱚᱛᱚᱣᱟᱜ ᱵᱚᱱ ᱴᱷᱤᱠᱟᱹ ᱫᱟᱲᱮᱭᱟᱜᱼᱟ ᱟᱨ ᱚᱸᱰᱮ ᱴᱷᱮᱱ ᱪᱟᱸᱫᱳ ᱵᱚᱸᱜᱟ ᱡᱟᱦᱟᱸ ᱞᱮᱠᱟ ᱱᱟᱹᱥᱤᱵ ᱜᱨᱚᱦᱚ ᱠᱚ ᱢᱮᱱᱟᱜ ᱠᱚᱣᱟ ᱤᱯᱤᱞ ᱠᱚ ᱚᱸᱰᱮ ᱪᱟᱞᱟᱣ ᱞᱮᱱᱠᱷᱟᱱ ᱡᱚᱛᱚᱣᱟᱜ ᱵᱚᱱ ᱴᱷᱤᱠᱟᱹ ᱫᱟᱲᱮᱭᱟᱜᱼᱟ ᱡᱮ ᱵᱚᱱ ᱡᱮ ᱟᱵᱚ ᱵᱚᱱ ᱴᱷᱤᱠᱟᱹ ᱞᱮᱠᱷᱟᱱ ᱫᱚ ᱪᱟᱞᱟᱣ ᱞᱮᱱᱠᱷᱟᱱ ᱵᱚᱱ ᱴᱷᱤᱠᱟᱹ ᱫᱟᱲᱮᱭᱟᱜᱼᱟ ᱟᱨ ᱡᱩᱫᱤ ᱵᱟᱝᱵᱚᱱ ᱪᱟᱞᱟᱣ ᱫᱟᱲᱮᱭᱟᱜᱼᱟ ᱮᱱᱠᱷᱟᱱ ᱵᱟᱝ ᱚᱱᱛᱮᱱᱟᱜ ᱡᱚᱛᱚᱣᱟᱜ ᱦᱟᱞᱪᱟᱞ ᱟᱹᱨᱤ ᱪᱟᱹᱞᱤ ᱡᱚᱛᱚᱣᱟᱜ ᱵᱚᱱ ᱴᱷᱤᱠᱟᱹ ᱫᱟᱲᱮᱭᱟᱜᱼᱟ ᱟᱨ ᱚᱸᱰᱮ ᱪᱟᱞᱟᱣ ᱠᱟᱛᱮᱫ ᱡᱚᱛᱚᱣᱟᱜ ᱵᱚᱱ ᱡᱚᱛᱚᱣᱟᱜ ᱵᱚᱱ ᱵᱟᱰᱟᱭ ᱫᱟᱲᱮᱭᱟᱜᱼᱟ ᱟᱨ ᱢᱮᱫ ᱛᱮᱦᱚᱸ ᱵᱚᱱ ᱧᱮᱞ ᱫᱟᱲᱮᱭᱟᱜᱼᱟ ᱡᱮ ᱟᱨ ᱱᱤᱛᱚᱜ ᱢᱟ ᱵᱳᱭᱜᱟᱱᱤᱠ ᱜᱚᱲᱚ ᱛᱮ ᱜᱳᱴᱟ ᱫᱤᱥᱚᱢ ᱵᱟᱦᱨᱮ ᱵᱚᱱ ᱪᱟᱞᱟᱣ ᱫᱟᱲᱮᱭᱟᱜ ᱠᱟᱱᱟ ᱟᱨ ᱟᱵᱚ ᱵᱚᱱ ᱴᱷᱤᱠᱟᱹᱭᱟ ᱡᱮ ᱚᱸᱰᱮ ᱪᱟᱞᱟᱣ ᱞᱮᱱᱠᱷᱟᱱ ᱡᱚᱛᱚ ᱨᱚᱠᱚᱢ ᱡᱟᱦᱟᱸ ᱠᱚ ᱛᱮᱭᱟᱨ ᱠᱟᱜᱼᱟ ᱵᱳᱭᱜᱟᱱᱤᱠ ᱠᱚ ᱟᱵᱚ ᱠᱷᱚᱱ ᱥᱮᱬᱟ ᱥᱮᱬᱟ ᱠᱚ ᱩᱱᱠᱩ ᱦᱚᱸᱠᱚ ᱴᱷᱤᱠᱟᱹ ᱴᱷᱤᱠᱟᱹ ᱠᱟᱛᱮᱫ ᱠᱚ ᱵᱟᱰᱟᱭ ᱫᱟᱲᱮᱭᱟᱜᱼᱟ ᱚᱱᱟ ᱠᱷᱟᱹᱛᱤᱨ ᱡᱮᱢᱚᱱ ᱟᱵᱚ ᱦᱚᱸᱵᱚᱱ ᱪᱟᱞᱟᱣ ᱞᱮᱱᱠᱷᱟᱱ ᱱᱚᱣᱟ ᱫᱤᱥᱚᱢ ᱱᱟᱹᱥᱤᱵ ᱴᱷᱮᱡ ᱵᱚᱱ ᱪᱟᱞᱟᱣ ᱞᱮᱱᱠᱷᱟᱱ ᱡᱚᱛᱚᱣᱟᱜ ᱵᱚᱱ ᱴᱷᱤᱠᱟᱹ ᱠᱟᱛᱮᱫ ᱟᱵᱚᱵᱚᱱ ᱵᱟᱲᱟᱭ ᱫᱟᱲᱮᱭᱟᱜᱼᱟ